ᱤᱧ ᱫᱚ ᱫᱟᱬᱟᱱ ᱫᱚ ᱟᱹᱰᱤ ᱟᱸᱴᱜᱤᱧ ᱠᱩᱥᱤᱭᱟᱜᱼᱟ ᱤᱧᱟᱹᱜ ᱡᱤᱭᱚᱱ ᱨᱮᱫᱚ ᱯᱨᱚᱛᱷᱚᱢ ᱫᱟᱬᱟ ᱫᱚ ᱦᱩᱭᱩᱜ ᱠᱟᱱᱟ ᱫᱤᱜᱷᱟ ᱫᱤᱜᱷᱟᱧ ᱪᱟᱞᱟᱣ ᱞᱮᱱᱟ ᱯᱨᱚᱛᱷᱚᱢ ᱛᱟᱨᱯᱚᱨᱮᱧ ᱪᱟᱞᱟᱣ ᱞᱮᱱᱟ ᱥᱩᱱᱫᱚᱨᱵᱚᱱ ᱛᱟᱨᱯᱚᱨᱮ ᱩᱱᱤ ᱜᱤᱫᱽᱨᱟᱹ ᱮᱱᱮᱡ ᱠᱚ ᱤᱫᱤ ᱞᱮᱫᱮᱭᱟ ᱚᱱᱮ ᱞᱚᱠᱷᱚᱱᱳ ᱚᱸᱰᱮᱧ ᱪᱟᱞᱟᱣ ᱞᱮᱱᱟ ᱤᱱᱟᱹ ᱜᱮ ᱤᱧᱟᱹᱜ ᱢᱩᱪᱟᱹᱫ ᱫᱟᱬᱟ ᱛᱤᱧ ᱫᱚ